ᱟᱵᱚ ᱥᱟᱱᱟᱢ ᱦᱚᱲᱜᱮᱵᱚᱱ ᱵᱟᱲᱟᱭᱟ ᱟᱵᱚ ᱥᱟᱱᱛᱟᱲᱟᱜ ᱟ ᱨᱤᱪᱟᱹᱞᱤ ᱮᱢᱚᱱ ᱜᱮ ᱠᱟᱱᱟ ᱡᱮ ᱟᱵᱚᱣᱟᱜ ᱮᱱᱮᱡ ᱥᱮᱨᱮᱧ ᱪᱮᱫ ᱞᱟᱹᱜᱤᱫᱼᱛᱮ ᱥᱮ ᱥᱮᱬᱟ ᱞᱟᱹᱜᱤᱫᱼᱛᱮ ᱠᱳᱱᱳᱨᱚᱠᱚᱢ ᱯᱟᱨᱥᱚᱱᱟᱞ ᱠᱮᱞᱟᱥ ᱦᱚᱸ ᱥᱮ ᱴᱨᱮᱱᱤᱝ ᱦᱚᱸ ᱵᱟᱝ ᱫᱚᱨᱠᱟᱨᱟ ᱪᱮᱫᱟᱜ ᱥᱮ ᱟᱵᱚᱣᱟᱜ ᱡᱟᱦᱟᱸ ᱛᱟᱲᱟᱢ ᱦᱩᱭᱩᱜ ᱠᱟᱱᱟ ᱢᱮᱱᱠᱷᱟᱱ ᱚᱱᱟ ᱛᱟᱲᱟᱢ ᱜᱮ ᱟᱵᱚᱣᱟᱜ ᱮᱱᱟᱡ ᱠᱟᱱ ᱛᱟᱵᱚᱱᱟ ᱢᱚᱪᱟ ᱛᱮ ᱡᱟᱦᱟᱸ ᱵᱚᱱ ᱜᱟᱯᱟᱞ ᱢᱟᱨᱟᱣᱫᱟ ᱨᱟᱦᱟᱣᱟᱜ ᱠᱷᱟᱡ ᱮᱢ ᱚᱱᱟᱜᱮ ᱥᱮᱨᱮᱧ ᱦᱩᱭᱩᱜ ᱠᱟᱱ ᱛᱟᱵᱚᱱᱟ ᱚᱱᱟ ᱢᱩᱫᱽᱨᱮ ᱟᱵᱚᱫᱚ ᱥᱟᱱᱛᱟᱲᱟᱜ ᱟᱹᱨᱤᱪᱟᱹᱞᱤ ᱨᱮ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱫᱚᱝ ᱞᱟᱜᱽᱲᱮ ᱵᱟᱦᱟ ᱥᱚᱦᱚᱨᱟᱭ ᱱᱚᱶᱟ ᱠᱚ ᱢᱩᱫᱽᱨᱮ ᱤᱧ ᱡᱟᱦᱟᱸᱧ ᱠᱩᱥᱤᱭᱟᱜ ᱛᱟᱦᱮᱱᱟ ᱚᱱᱟᱫᱚ ᱦᱩᱭᱩᱜ ᱠᱟᱱᱟ ᱞᱟᱜᱽᱲᱮ ᱥᱮᱨᱮᱧ ᱪᱮᱫᱟᱜ ᱥᱮ ᱱᱚᱶᱟ ᱞᱟᱜᱽᱲᱮ ᱥᱮᱨᱮᱧ ᱯᱨᱚᱛᱤ ᱤᱧᱟᱹᱜ ᱫᱚ ᱡᱩᱫᱟᱜᱮ ᱫᱩᱞᱟᱹᱲ ᱛᱤᱧ ᱢᱮᱱᱠᱷᱟᱱ ᱱᱚᱶᱟ ᱥᱮᱨᱮᱧ ᱫᱚ ᱟᱢᱫᱚ ᱴᱟᱸᱰᱤᱨᱮ ᱚᱲᱟᱜ ᱨᱮ ᱵᱟᱯᱞᱟ ᱚᱲᱟᱜ ᱨᱮ ᱜᱟᱛᱮ ᱠᱚ ᱥᱟᱶᱛᱮ ᱥᱮ ᱟᱨᱚ ᱮᱢᱟᱱ ᱠᱚ ᱡᱟᱭᱜᱟ ᱨᱮᱦᱚᱢ ᱥᱮᱨᱮᱧ ᱫᱟᱲᱮᱭᱟᱜᱼᱟ ᱚᱱᱟ ᱠᱷᱟᱹᱛᱤᱨ ᱱᱚᱶᱟ ᱞᱟᱜᱽᱲᱮ ᱨᱟᱦᱟ ᱡᱟᱦᱟᱸ ᱠᱟᱱᱟ ᱚᱱᱟᱫᱚ ᱤᱧᱫᱚ ᱫᱚᱢᱮᱜᱤᱧ ᱠᱩᱥᱤᱭᱟᱜ ᱛᱟᱦᱮᱱᱟ